ᱵᱷᱟᱨᱚᱛᱤᱭᱚ ᱥᱚᱝᱵᱤᱫᱷᱟᱱ ᱨᱮ ᱟᱵᱚ ᱟᱹᱫᱤᱵᱟᱹᱥᱤ ᱠᱚᱣᱟᱜ ᱯᱟᱸᱪᱣᱤ ᱟᱱᱩᱥᱩᱪᱤ ᱟᱹᱰᱤ ᱱᱟᱯᱟᱭ ᱡᱤᱱᱤᱥᱮ ᱚᱞ ᱟᱠᱟᱫᱟ ᱱᱚᱣᱟᱨᱮ ᱟᱵᱚ ᱟᱹᱫᱤᱵᱟᱹᱥᱤ ᱠᱚᱣᱟᱜ ᱡᱚᱞ ᱡᱟᱝᱜᱚᱞ ᱡᱚᱢᱤᱱ ᱱᱚᱣᱟᱫᱚ ᱟᱵᱚ ᱪᱮᱛᱟᱱ ᱨᱮ ᱢᱮᱱᱟᱜᱼᱟ ᱟᱨ ᱱᱚᱣᱟ ᱚᱱᱩᱥᱩᱪᱤ ᱨᱮᱫᱚ ᱟᱵᱚ ᱟᱹᱫᱤᱵᱟᱹᱥᱤ ᱠᱚᱣᱟᱜ ᱡᱟᱦᱟᱸ ᱟᱹᱨᱤᱪᱟᱹᱞᱤ ᱟᱹᱭᱫᱟᱹᱨᱤ ᱛᱟᱵᱚᱱ ᱡᱟᱦᱟᱸ ᱢᱮᱱᱟᱜᱼᱟ ᱚᱱᱟ ᱫᱚᱦᱚ ᱟᱠᱟᱱᱟ ᱵᱮᱥ ᱦᱤᱥᱟᱹᱵᱛᱮ ᱱᱚᱣᱟ ᱚᱱᱩᱥᱩᱪᱤ ᱨᱮᱫᱚ ᱡᱟᱦᱟᱸᱜᱮ ᱢᱮᱱᱟᱜ ᱟᱠᱟᱱ ᱟᱵᱚᱣᱟᱜ ᱦᱟᱥᱟ ᱚᱛ ᱦᱟᱥᱟ ᱱᱚᱣᱟ ᱠᱚ ᱮᱴᱟᱜ ᱡᱟᱹᱛ ᱨᱮᱱ ᱦᱚᱲ ᱫᱚ ᱵᱟᱝ ᱠᱚ ᱠᱤᱨᱤᱧ ᱫᱟᱲᱮᱭᱟᱜᱼᱟ ᱵᱟᱝ ᱠᱚ ᱦᱟᱛᱟᱣ ᱫᱟᱲᱮᱭᱟᱜᱼᱟ ᱱᱚᱝᱠᱟᱜᱮ ᱟᱹᱰᱤ ᱟᱭᱢᱟ ᱞᱮᱠᱟᱱ ᱫᱷᱟᱨᱟ ᱟᱵᱚ ᱟᱹᱫᱤᱵᱟᱹᱥᱤᱭᱟᱜ ᱢᱮᱱᱟᱜᱼᱟ